ᱢᱤᱫ ᱪᱟᱸᱫᱳ ᱞᱟᱦᱟᱜᱮ ᱢᱤᱫᱴᱟᱝ ᱟᱹᱰᱤ ᱱᱟᱯᱟᱭ ᱤᱧ ᱦᱟᱛᱟᱣ ᱞᱮᱫ ᱛᱟᱦᱮᱱᱟ ᱟᱨᱟᱜ ᱨᱚᱝᱜᱟ ᱡᱮᱢᱚᱱᱠᱤ ᱟᱹᱰᱤ ᱡᱩᱞᱩᱜ ᱠᱟᱱ ᱞᱮᱠᱟ ᱟᱹᱰᱤ ᱱᱟᱯᱟᱭ ᱧᱮᱞᱚᱜ ᱠᱟᱱ ᱛᱟᱦᱮᱱᱟ ᱱᱟᱣᱟ ᱨᱮᱫᱚ ᱢᱮᱱᱠᱷᱟᱱ ᱢᱤᱫ ᱪᱟᱸᱫᱚ ᱦᱚᱸ ᱦᱩᱭ ᱥᱮᱴᱮᱨᱮᱱᱟ ᱥᱮ ᱵᱟᱝᱟ ᱟᱹᱰᱤ ᱥᱚᱝᱮ ᱚᱲᱮᱡ ᱮᱱᱟ ᱟᱹᱰᱤ ᱫᱩᱠᱤᱧ ᱵᱩᱡᱷᱟᱹᱣ ᱠᱮᱫᱼᱟ ᱦᱟᱛᱟᱣᱢᱟ ᱟᱹᱰᱤ ᱫᱟᱢᱛᱮᱧ ᱦᱟᱛᱟᱣᱞᱮᱫ ᱛᱟᱦᱮᱱᱟ ᱟᱹᱰᱤ ᱱᱟᱯᱟᱭ ᱟᱹᱰᱤ ᱪᱚᱨᱚᱠ ᱟᱹᱰᱤ ᱡᱩᱞᱩᱜ ᱞᱮᱠᱟ ᱧᱮᱞᱚᱜ ᱠᱟᱱ ᱛᱟᱦᱮᱱ ᱤᱭᱟᱹᱛᱮ ᱢᱮᱱᱠᱷᱟᱱ ᱱᱚᱜᱼᱚᱭ ᱢᱤᱫ ᱪᱟᱸᱫᱳ ᱦᱚᱛᱮ ᱦᱚᱛᱮ ᱛᱮᱜᱮ ᱟᱹᱰᱤ ᱥᱚᱸᱜᱮᱜᱮ ᱚᱲᱮᱡᱦᱚᱸ ᱚᱲᱮᱡᱚᱜ ᱠᱟᱱᱟ ᱟᱨ ᱟᱹᱰᱤ ᱥᱚᱸᱜᱮ ᱚᱡᱽᱨᱟ ᱦᱚᱸ ᱚᱡᱽᱨᱟᱜ ᱠᱟᱱᱟ ᱟᱨ ᱫᱷᱩᱞ ᱠᱚᱦᱚᱸ ᱟᱹᱰᱤ ᱥᱚᱸᱜᱮ ᱞᱟᱴᱷᱟᱜ ᱟᱠᱟᱱ ᱦᱟᱛᱟᱣᱢᱟ ᱟᱹᱰᱤ ᱫᱟᱢᱛᱮᱧ ᱦᱟᱛᱟᱣ ᱞᱮᱫ ᱛᱟᱦᱮᱱᱟ ᱢᱮᱱᱠᱷᱟᱱ ᱪᱮᱠᱟᱭᱟᱢ ᱫᱚᱠᱟᱱ ᱵᱟᱞᱟ ᱜᱮ ᱯᱟᱞᱮᱱ ᱮᱲᱮ ᱠᱤᱫᱤᱧᱟᱭ ᱪᱮᱜ ᱚᱱᱟ ᱛᱚ ᱟᱹᱰᱤ ᱥᱚᱸᱜᱮ ᱚᱲᱮᱡᱚᱜ ᱠᱟᱱᱟ ᱟᱹᱰᱤᱜᱮ ᱢᱚᱥᱨᱟᱭᱮᱱᱟ ᱯᱟᱞᱮᱫ ᱟᱹᱰᱤᱜᱮ ᱵᱟᱹᱲᱤᱡ ᱛᱟᱦᱮᱸᱠᱟᱱᱟ ᱟᱹᱰᱤ ᱥᱚᱸᱜᱮ ᱚᱲᱮᱡ ᱮᱱᱟ ᱚᱱᱟ ᱫᱚ ᱱᱤᱛᱚᱜ ᱫᱚ ᱟᱹᱰᱤ ᱠᱷᱟᱨᱟᱯ ᱧᱮᱞᱚᱜ ᱠᱟᱱᱟ ᱱᱟᱣᱟᱨᱮ ᱡᱟᱦᱟᱸ ᱛᱤᱱᱟᱹᱜ ᱪᱚᱨᱚᱠ ᱵᱟᱝ ᱡᱟᱦᱟᱸ ᱛᱤᱱᱟᱹᱜ ᱪᱮᱦᱨᱟ ᱱᱟᱯᱟᱭ ᱡᱩᱞᱩᱜ ᱞᱮᱠᱟ ᱧᱮᱞᱚᱜ ᱠᱟᱱ ᱛᱟᱦᱮᱱᱟ ᱱᱮᱛᱟᱨ ᱫᱚ ᱟᱹᱰᱤ ᱥᱚᱸᱜᱮ ᱜᱮ ᱵᱚᱫᱚᱞᱮᱱᱟ ᱨᱚᱝᱦᱚᱸ ᱪᱷᱟᱲᱟᱣ ᱤᱫᱤᱜ ᱠᱟᱱᱟ ᱥᱩᱛᱟᱹᱢᱦᱚᱸ ᱢᱚᱥᱨᱟᱭᱮᱱᱟ ᱚᱱᱟ ᱤᱭᱟᱹᱛᱮ ᱱᱤᱛᱚᱜ ᱫᱚ ᱚᱲᱮᱡ ᱪᱟᱵᱟᱭᱮᱱᱟ ᱢᱤᱫ ᱪᱟᱸᱫᱳ ᱦᱚᱛᱮ ᱛᱮᱜᱮ